ᱦᱮᱸ ᱤᱧ ᱱᱚᱝᱠᱟᱱ ᱢᱤᱫᱴᱮᱱ ᱯᱩᱛᱷᱤᱧ ᱯᱟᱲᱦᱟᱣ ᱠᱟᱫᱟ ᱡᱟᱦᱟᱸ ᱫᱚ ᱜᱟᱢᱟᱢ ᱯᱩᱛᱷᱤ ᱠᱚ ᱢᱮᱛᱟᱜ ᱠᱟᱱᱟ ᱟᱨ ᱚᱱᱟ ᱫᱚ

ᱢᱩᱠᱩᱴᱢᱚᱱᱤ ᱰᱮᱢ ᱚᱱᱟ ᱨᱮᱭᱟᱜ ᱫᱚ ᱟᱹᱰᱤᱜᱟᱱ ᱫᱩᱠᱷ ᱟᱨ ᱥᱟᱦᱮᱸᱫ ᱵᱮᱯᱟᱨ ᱠᱟᱱᱟ ᱡᱟᱦᱟᱸ ᱚᱱᱟ ᱰᱮᱢ ᱛᱮᱭᱟᱨ ᱞᱮᱱᱟ ᱚᱸᱰᱮᱱᱟᱜ ᱠᱟᱹᱦᱱᱤ ᱫᱚ ᱦᱩᱭᱩᱜ ᱠᱟᱱᱟ ᱚᱱᱟ ᱡᱟᱦᱟᱸ ᱛᱤᱱᱟᱹᱜ ᱟᱛᱳ ᱨᱮᱱ ᱦᱚᱲ ᱠᱚ ᱛᱟᱦᱮᱸ ᱠᱟᱱᱟ ᱩᱱᱠᱩ ᱥᱟᱱᱟᱢ ᱦᱚᱲ ᱞᱟᱜᱟ ᱥᱟᱦᱟᱣ ᱠᱟᱛᱮᱫ ᱥᱚᱨᱠᱟᱨ ᱯᱟᱦᱚᱴᱟ ᱠᱷᱚᱱ ᱚᱱᱟ ᱡᱟᱭᱜᱟ ᱠᱚ ᱫᱚᱠᱠᱷᱚᱞ ᱠᱮᱫ ᱛᱟᱠᱚᱣᱟ ᱟᱨ ᱫᱚᱠᱠᱷᱚᱞ ᱠᱟᱛᱮᱫ ᱢᱩᱠᱩᱴᱢᱚᱱᱤ ᱰᱮᱢ ᱠᱚ ᱛᱮᱭᱟᱨ ᱠᱮᱫᱼᱟ ᱟᱨ ᱡᱟᱦᱟᱸ ᱫᱚ ᱢᱤᱫ ᱜᱚᱜᱚ ᱦᱚᱲᱮ ᱛᱟᱦᱮᱸ ᱠᱟᱱᱟ ᱩᱱᱤ ᱫᱚ ᱚᱱᱟ ᱡᱟᱭᱜᱟ ᱟᱲᱟᱜ ᱞᱟᱹᱜᱤᱫ ᱵᱟᱝ ᱮ ᱥᱤᱠᱟᱹᱨ ᱞᱮᱱᱟ ᱟᱨ ᱛᱟᱭᱚᱢ ᱞᱟᱥ ᱚᱠᱛᱚ ᱫᱷᱟᱹᱵᱤᱡ ᱢᱩᱪᱟᱹᱫ ᱫᱷᱟᱹᱵᱤᱡ ᱚᱱᱮ ᱚᱱᱟ ᱰᱮᱢ ᱨᱮᱜᱮ ᱰᱩᱵᱩᱡ ᱜᱚᱡ ᱮᱱᱟ ᱟᱹᱰᱤ ᱢᱚᱨᱢᱟᱱᱛᱤᱠ ᱟᱨ ᱟᱹᱰᱤ ᱫᱩᱠ ᱨᱮᱭᱟᱜ ᱠᱟᱹᱦᱱᱤ ᱠᱟᱱᱟ ᱟᱨ ᱚᱸᱰᱮ ᱡᱚᱛᱚ ᱡᱟ ᱦᱚᱲ ᱠᱚ ᱛᱟᱦᱮᱸ ᱠᱟᱱᱟ ᱚᱱᱟ ᱮᱨᱤᱭᱟ ᱨᱮᱱ ᱩᱱᱠᱩ ᱡᱚᱛᱚ ᱦᱚᱲ ᱪᱷᱤᱛᱤᱨ ᱵᱤᱛᱤᱨ ᱪᱟᱵᱟᱭᱮᱱᱟᱠᱚ ᱟᱨ ᱪᱷᱤᱛᱤᱨ ᱵᱤᱛᱤᱨ ᱠᱷᱟᱹᱛᱤᱨ ᱩᱱᱠᱩ ᱦᱚᱲ ᱡᱟ ᱚᱵᱚᱥᱛᱷᱟ ᱨᱮᱠᱚ ᱛᱟᱦᱮᱸ ᱠᱟᱱᱟ ᱥᱮᱫᱟᱭ ᱟᱨ ᱛᱟᱦᱮᱸ ᱠᱟᱱ ᱛᱟᱠᱚᱣᱟ ᱛᱮᱦᱤᱧ ᱩᱱᱠᱩ ᱦᱚᱲ ᱱᱟᱢᱟᱞ ᱠᱟᱹᱢᱤ ᱥᱮ ᱠᱟᱝᱜᱟᱞ ᱨᱮᱠᱚ ᱯᱚᱨᱤᱱᱚᱛᱚᱭᱮᱱᱟ ᱡᱟᱦᱟᱸ ᱜᱮ ᱚᱸᱰᱮ ᱡᱟᱭᱜᱟ ᱡᱚᱢᱤ ᱵᱷᱤᱴᱟᱹ ᱢᱟᱹᱴᱤ ᱚᱲᱟᱜ ᱫᱩᱣᱟᱹᱨ ᱛᱟᱦᱮᱸ ᱠᱟᱱ ᱛᱟᱠᱚᱣᱟ ᱡᱚᱛᱚ ᱜᱮᱭ ᱥᱚᱨᱠᱟᱨ ᱯᱟᱦᱚᱴᱟᱭ ᱦᱟᱛᱟᱣ ᱠᱮᱫ ᱛᱟᱠᱚᱣᱟ ᱟᱨ ᱡᱟᱦᱟᱸᱭ ᱵᱟᱠᱚ ᱮᱢᱚᱜ ᱵᱟᱠᱚ ᱨᱟᱹᱡᱤ ᱞᱮᱱᱟ ᱩᱱᱠᱩ ᱦᱚᱸ ᱡᱳᱨ ᱡᱳᱵᱚᱥᱛᱤ ᱦᱟᱛᱟᱣ ᱠᱮᱫ ᱛᱟᱠᱚᱣᱟ ᱟᱨ ᱚᱱᱟ ᱦᱟᱛᱟᱣ ᱯᱚᱨ ᱩᱱᱠᱩ ᱦᱚᱲᱫᱚ ᱪᱷᱤᱛᱤᱨ ᱵᱤᱛᱤᱨ ᱱᱚᱣᱟ ᱵᱷᱩᱜᱟᱹᱜ ᱯᱟᱨᱠᱚᱢ ᱞᱮᱠᱟ ᱠᱚ ᱜᱟᱵᱟᱨ ᱜᱩᱵᱩᱨ ᱪᱟᱵᱩᱭᱮᱱᱟ ᱪᱟᱵᱟᱭᱮᱱᱟ ᱟᱨ ᱚᱱᱠᱟ ᱠᱷᱟᱹᱛᱤᱨ ᱩᱱᱠᱩ ᱦᱚᱲᱫᱚ ᱡᱟᱨ ᱡᱮᱢᱚᱱ ᱡᱟᱦᱟᱸ ᱨᱮᱜᱮ ᱱᱟᱦᱟᱜ ᱱᱟᱦᱟᱜ ᱱᱟᱞᱦᱟ ᱛᱩᱢᱟᱹᱞ ᱨᱮᱠᱚ ᱞᱟᱦᱟᱭᱮᱱᱟ ᱡᱟᱦᱟᱸ ᱨᱮᱜᱮ ᱞᱟᱡ ᱡᱟᱞᱟᱛᱮ ᱡᱟᱦᱟᱸᱭ ᱡᱟᱦᱟᱸ ᱨᱮᱜᱮ ᱠᱟᱹᱢᱤ ᱠᱚ ᱧᱟᱢ ᱮᱫᱼᱟ ᱚᱸᱰᱮ ᱠᱚ ᱪᱟᱞᱟᱣᱮᱱᱟ ᱟᱨ ᱩᱱᱠᱩᱣᱟᱜ ᱥᱟᱫᱷᱟᱨᱚᱱ ᱡᱤᱵᱚᱱ ᱡᱟᱯᱚᱱ ᱠᱷᱚᱱ ᱫᱚ ᱟᱹᱰᱤ ᱠᱚᱴᱷᱤᱱ ᱯᱚᱨᱤᱥᱛᱷᱤᱛᱤ ᱥᱮ ᱟᱹᱰᱤ ᱠᱚᱴᱷᱤᱱ ᱡᱟᱭᱜᱟ ᱨᱮᱠᱚ ᱥᱮᱴᱮᱨ ᱮᱱᱟ ᱟᱨ ᱱᱚᱣᱟ ᱯᱩᱛᱷᱤ ᱨᱮᱭᱟᱜ ᱠᱟᱹᱦᱱᱤ ᱥᱮ ᱜᱟᱞᱚᱪ ᱠᱟᱛᱮᱫ ᱟᱞᱮ ᱚᱲᱟᱜ ᱨᱮ ᱜᱟᱞᱚᱪ ᱮᱱᱟ ᱡᱮ ᱱᱚᱣᱟ ᱯᱩᱛᱷᱤ ᱨᱮᱭᱟᱜ ᱠᱟᱹᱦᱱᱤ ᱫᱚ ᱱᱚᱝᱠᱟᱱ ᱱᱚᱝᱠᱟᱱ ᱠᱟᱱᱟ ᱟᱨ ᱟᱹᱰᱤ ᱠᱚᱴᱷᱤ ᱯᱚᱨᱤᱥᱛᱷᱤᱛᱤ ᱨᱮ ᱚᱱᱟ ᱰᱮᱢ ᱠᱚ ᱛᱮᱭᱟᱨ ᱠᱮᱫᱼᱟ ᱟᱨ ᱱᱚᱣᱟ ᱯᱩᱛᱷᱤ ᱨᱮᱭᱟᱜ ᱠᱟᱹᱦᱱᱤ ᱡᱚᱛᱚ ᱦᱚᱲ ᱥᱚᱸᱜᱮ ᱚᱲᱟᱜ ᱨᱤᱧ ᱜᱟᱞᱚᱪ ᱠᱮᱫᱼᱟ